ᱨᱮᱰᱤᱢᱮᱰ ᱡᱤᱱᱤᱥ ᱥᱮ ᱛᱮᱭᱟᱨ ᱚᱪᱟᱣᱟᱜ ᱡᱤᱱᱤᱥ ᱠᱟᱱᱟ ᱯᱟᱞᱮ ᱛᱮᱭᱟᱨ ᱚᱪᱚ ᱡᱤᱱᱤᱥ ᱫᱚ ᱠᱩᱥᱤ ᱢᱚᱛᱚ ᱡᱤᱱᱤᱥ ᱦᱩᱭᱩᱜᱼᱟ ᱡᱟᱦᱟ ᱫᱚ ᱰᱷᱤᱞᱤ ᱵᱷᱟᱞᱟ ᱦᱩᱭᱩᱜᱼᱟ ᱢᱟᱯ ᱡᱚᱠᱷ ᱦᱚᱸ ᱴᱷᱤᱠ ᱛᱟᱦᱮᱱᱟ ᱟᱨ ᱨᱮᱰᱤᱢᱮᱰ ᱢᱤᱱᱤ ᱨᱮᱫᱚ ᱚᱱᱟ ᱡᱤᱱᱤᱥ ᱵᱟᱝ ᱦᱩᱭᱩᱜᱼᱟ ᱢᱟᱯ ᱴᱷᱤᱠ ᱴᱷᱟᱠ ᱵᱟᱝ ᱛᱟᱦᱮᱱᱟ ᱦᱚᱭ ᱛᱚ ᱠᱷᱟᱴᱚᱜᱼᱟ ᱟᱨ ᱵᱟᱝᱠᱷᱟᱱ ᱡᱤᱞᱤᱧᱚᱜᱼᱟ ᱟᱨ ᱴᱷᱤᱠ ᱥᱚᱭ ᱦᱚᱸ ᱵᱟᱝ ᱦᱩᱭᱩᱜᱼᱟ ᱟᱨ ᱱᱤᱡᱮ ᱛᱮ ᱛᱮᱭᱟᱨ ᱚᱪᱚ ᱡᱤᱱᱤᱥ ᱫᱚ ᱠᱩᱥᱤ ᱢᱚᱛᱚ ᱦᱩᱭᱩᱜᱼᱟ ᱵᱷᱟᱜᱮ ᱴᱷᱤᱠ ᱦᱩᱭᱩᱜᱼᱟ ᱚᱱᱟᱛᱮ ᱤᱧ ᱫᱚ ᱱᱤᱡᱮ ᱛᱮ ᱛᱮᱭᱟᱨ ᱚᱪᱚ ᱡᱤᱱᱤᱥ ᱜᱮ ᱵᱮᱥᱤ ᱤᱧ ᱠᱩᱥᱤᱭᱟᱜᱼᱟ